ᱥᱟᱱᱛᱟᱲᱤ ᱯᱟᱹᱨᱥᱤ ᱫᱚ ᱱᱤᱛᱚᱜ ᱫᱷᱟᱹᱨᱤᱡᱛᱮ ᱥᱚᱢᱟᱡᱽ ᱠᱚ ᱛᱟᱞᱟᱨᱮ ᱡᱮ ᱢᱳᱠᱷᱤᱠ ᱞᱮᱠᱟ ᱛᱮᱜᱮ ᱡᱟᱹᱥᱛᱤ ᱫᱚ ᱢᱮᱱᱟᱜᱼᱟ ᱦᱟᱯᱲᱟᱢ ᱥᱮᱫᱟᱭ ᱦᱟᱯᱲᱟᱢ ᱦᱟᱲᱟᱢᱼᱵᱩᱰᱦᱤ ᱠᱚᱣᱟᱜ ᱢᱚᱪᱟ ᱨᱮᱜᱮ ᱡᱟᱹᱥᱛᱤ ᱩᱯᱨᱩᱢ ᱫᱚ ᱧᱟᱢᱚᱜ ᱠᱟᱱᱟ ᱟᱨ ᱪᱤᱠᱤᱛᱮ ᱥᱮ ᱮᱢᱟᱱᱛᱮ ᱪᱷᱟᱯᱟ ᱠᱟᱛᱮᱫ ᱫᱚ ᱩᱱᱟᱹᱜ ᱫᱚ ᱥᱟᱱᱛᱟᱲ ᱨᱮᱭᱟᱜ ᱩᱯᱨᱩᱢ ᱫᱚ ᱵᱟᱭ ᱞᱟᱹᱭ ᱥᱚᱫᱚᱨᱚᱜ ᱠᱟᱱᱟ ᱚᱱᱟᱛᱮ ᱤᱧᱟᱹᱜ ᱢᱚᱱᱮ ᱫᱚ ᱡᱮ ᱱᱚᱣᱟ ᱠᱚ ᱦᱟᱲᱟᱢᱼᱵᱩᱰᱦᱤ ᱥᱮ ᱦᱟᱯᱲᱟᱢ ᱠᱚ ᱴᱷᱮᱱ ᱱᱚᱣᱟ ᱠᱚ ᱞᱟᱹᱭ ᱪᱮᱫ ᱠᱟᱛᱮᱫ ᱚᱱᱟ ᱠᱚ ᱪᱤᱠᱤᱛᱮ ᱚᱞ ᱠᱟᱛᱮᱫ ᱪᱷᱟᱯᱟ ᱠᱟᱛᱮᱫ ᱵᱚᱱ ᱯᱟᱲᱦᱟᱣ ᱞᱮᱠᱷᱟᱱ ᱡᱚᱛᱚ ᱦᱚᱲ ᱜᱮᱵᱚᱱ ᱵᱟᱰᱟᱭ ᱫᱟᱲᱮᱭᱟᱜᱼᱟ